ᱤᱧᱟᱹᱜ ᱯᱷᱳᱴᱳ ᱛᱩᱞᱟᱹᱣ ᱨᱮᱱᱟᱜ ᱥᱚᱠ ᱫᱚ ᱠᱟᱱᱟ ᱢᱟᱱᱮ ᱱᱤᱛ ᱱᱚᱝᱠᱟᱧ ᱧᱮᱞᱚᱜ ᱠᱟᱱᱟ ᱫᱷᱤᱱᱟᱹᱝ ᱪᱮᱫ ᱞᱮᱠᱟᱧ ᱧᱮᱞᱚᱜᱼᱟ ᱟᱨ ᱚᱱᱟ ᱥᱟᱶ ᱥᱟᱶᱛᱮ ᱡᱟᱦᱟᱸᱜᱮ ᱯᱷᱳᱴᱳ ᱛᱩᱞᱟᱹᱣ ᱨᱮᱱᱟᱜ ᱤᱪᱪᱷᱟ ᱛᱤᱧ ᱢᱮᱱᱟᱜᱼᱟ ᱚᱱᱟ ᱠᱚ ᱟᱹᱰᱤᱧ ᱠᱩᱥᱤᱭᱟᱜᱼᱟ ᱟᱨ ᱠᱤᱵᱟᱝ ᱯᱷᱳᱴᱳ ᱥᱟᱹᱱᱟᱹᱧᱟ ᱟᱨ ᱱᱚᱣᱟ ᱦᱚᱸ ᱠᱟᱱᱟ ᱡᱮ ᱱᱚᱣᱟ ᱩᱢᱮᱨ ᱨᱮ ᱱᱚᱝᱠᱟᱧ ᱧᱮᱞᱚᱜ ᱠᱟᱱᱟ ᱦᱟᱯᱮᱱ ᱩᱢᱮᱨ ᱨᱮ ᱪᱮᱫ ᱞᱮᱠᱟᱧ ᱧᱮᱞᱚᱜᱼᱟ ᱚᱱᱟ ᱠᱷᱟᱹᱛᱤᱨ ᱯᱷᱳᱴᱳ ᱯᱷᱳᱴᱳ ᱛᱩᱞᱟᱹᱣ ᱫᱚ ᱤᱧᱟᱹᱜ ᱟᱹᱰᱤ ᱢᱟᱨᱟᱝ ᱩᱫᱽᱜᱟᱹᱣ ᱠᱟᱱᱟ ᱚᱱᱟ ᱥᱟᱶ ᱥᱟᱶᱛᱮ ᱦᱟᱯᱮᱱ ᱫᱤᱱᱨᱮ ᱧᱮᱞ ᱦᱩᱭᱩᱜᱼᱟ ᱥᱮ ᱵᱟᱝᱼᱟ ᱤᱧᱫᱚ ᱱᱚᱣᱟ ᱥᱚᱢᱚᱭᱨᱮ ᱥᱮ ᱱᱚᱣᱟ ᱵᱚᱭᱚᱥᱨᱮ ᱱᱚᱝᱠᱟᱧ ᱛᱟᱦᱮᱸ ᱞᱮᱱᱟ ᱚᱱᱟ ᱤᱫᱤ ᱠᱟᱛᱮᱫ ᱤᱧᱫᱚ ᱯᱷᱳᱴᱳ ᱛᱩᱞᱟᱹᱣ ᱨᱮᱱᱟᱜ ᱩᱫᱽᱜᱟᱹᱣ ᱛᱤᱧᱫᱚ ᱢᱮᱱᱟᱜᱼᱟ ᱠᱤᱵᱟᱝ ᱥᱚᱠ ᱛᱤᱧᱫᱚ ᱛᱟᱦᱮᱱᱟ